ᱤᱧᱟᱹᱜ ᱴᱚᱴᱷᱟᱨᱮ ᱥᱟᱸᱜᱷᱟᱨᱤᱭᱟᱹ ᱥᱮ ᱥᱟᱸᱜᱷᱟᱨ ᱩᱛᱱᱟᱹᱣ ᱞᱟᱹᱜᱤᱫ ᱥᱚᱨᱠᱟᱨ ᱴᱷᱮᱱ ᱫᱚ ᱤᱧ ᱫᱚ ᱱᱚᱣᱟ ᱜᱮᱧ ᱠᱷᱚᱡᱚᱜ ᱠᱟᱱᱟ ᱪᱮᱫ ᱞᱮᱠᱟ ᱵᱷᱚᱜᱽᱱᱟᱰᱤ ᱨᱮᱫᱚ ᱢᱤᱫ ᱧᱩᱢ ᱟᱱᱟᱜ ᱡᱟᱭᱜᱟ ᱠᱟᱱᱟ ᱚᱸᱰᱮ ᱫᱚ ᱧᱮᱞ ᱡᱚᱝ ᱞᱟᱹᱜᱤᱫ ᱥᱮ ᱫᱟᱬᱟ ᱞᱟᱹᱜᱤᱫ ᱫᱚ ᱟᱹᱰᱤᱜᱮ ᱱᱟᱯᱟᱭ ᱴᱷᱟᱶ ᱠᱟᱱᱟ ᱚᱱᱟ ᱫᱚ ᱡᱮᱞᱮᱠᱟ ᱟᱭᱢᱟ ᱫᱤᱥᱚᱢ ᱠᱷᱚᱱ ᱟᱭᱢᱟ ᱞᱮᱠᱟᱱ ᱦᱚᱲᱜᱮ ᱚᱸᱰᱮ ᱫᱟᱬᱟᱱ ᱞᱟᱹᱭᱛᱮ ᱥᱮ ᱧᱮᱞ ᱡᱚᱝ ᱞᱟᱹᱭ ᱛᱮᱠᱚ ᱪᱟᱞᱟᱜᱼᱟ ᱢᱮᱱᱠᱷᱟᱱ ᱚᱸᱰᱮ ᱚᱱᱠᱟ ᱫᱟᱜ ᱨᱮᱭᱟᱜ ᱵᱮᱵᱚᱥᱛᱷᱟ ᱫᱚ ᱵᱟᱹᱱᱩᱜ ᱠᱟᱫᱟ ᱚᱱᱟᱛᱮᱧ ᱢᱮᱱᱟ ᱡᱮ ᱦᱮᱸ ᱥᱚᱨᱠᱟᱨ ᱴᱷᱮᱱ ᱫᱚ ᱱᱚᱣᱟᱜᱮ ᱚᱱᱟᱜᱮᱧ ᱠᱷᱚᱡᱚᱜ ᱠᱟᱱᱟ ᱚᱸᱰᱮ ᱫᱟᱬᱟᱱ ᱪᱟᱞᱟᱜ ᱦᱚᱲᱟᱜ ᱚᱱᱠᱟᱱ ᱟᱱᱟᱴ ᱟᱚ ᱦᱩᱭᱩᱜ ᱢᱟ ᱡᱟᱦᱟᱸ ᱛᱤᱱᱟᱹᱜ ᱞᱚᱜᱚᱱ ᱮᱢ ᱢᱚᱱᱮᱭᱟ ᱥᱮ ᱫᱟᱲᱮᱭᱟᱜᱼᱟ ᱩᱱᱟᱹᱜ ᱞᱚᱜᱚᱱ ᱫᱟᱜ ᱨᱮᱭᱟᱜ ᱵᱮᱵᱚᱥᱛᱷᱟ ᱚᱸᱰᱮ ᱤᱱᱟᱹᱜᱮ ᱤᱧᱫᱚᱹᱧ ᱠᱷᱚᱡᱚᱜᱼᱟ